ᱮᱥᱴᱚᱠ ᱫᱚ ᱵᱟᱹᱲᱤᱡᱼᱟᱱᱟᱜ ᱠᱟᱱ ᱜᱮᱭᱟ ᱪᱮᱫᱟᱜ ᱥᱮ ᱱᱚᱣᱟ ᱴᱷᱮᱱᱫᱚ ᱥᱮᱸᱜᱮᱞ ᱫᱷᱚᱨᱟᱣ ᱟᱱᱟᱜ ᱢᱤᱫᱴᱤᱡ ᱡᱤᱱᱤᱥ ᱠᱟᱱᱟ ᱱᱚᱣᱟ ᱴᱷᱮᱱ ᱜᱤᱫᱽᱨᱟᱹᱠᱚ ᱠᱚ ᱪᱟᱞᱟᱣ ᱞᱮᱱᱠᱷᱟᱱ ᱞᱚ ᱟᱠᱚ ᱥᱮ ᱢᱟᱱᱮ ᱟᱠᱚᱣᱟᱜ ᱦᱚᱲᱢᱚ ᱞᱚ ᱜᱷᱟᱣᱚᱜ ᱛᱟᱠᱚᱣᱟ ᱱᱤᱝᱠᱟ ᱠᱟᱛᱮ ᱟᱹᱰᱤ ᱢᱤᱫᱴᱤᱡ ᱟᱱᱟᱴ ᱟᱱᱟᱜ ᱢᱤᱫᱴᱤᱡ ᱮᱯᱷᱮᱠ ᱛᱤᱸᱜᱩᱱᱟ ᱱᱚᱣᱟᱠᱚ ᱢᱟᱱᱮ ᱠᱤᱪᱷᱩ ᱵᱩᱡᱷᱟᱹᱣ ᱯᱚᱲᱟ ᱨᱮᱱᱟᱜ ᱦᱚᱸ ᱫᱚᱨᱠᱟᱨ ᱢᱮᱱᱟᱜᱼᱟ ᱥᱮ ᱱᱚᱣᱟ ᱮᱥᱴᱚᱠ ᱫᱚ ᱠᱟᱹᱴᱤᱡ ᱵᱟᱹᱲᱤᱡ ᱟᱱᱟᱜ ᱫᱤᱠ ᱠᱟᱱᱜᱮᱭᱟ ᱱᱚᱣᱟ ᱴᱷᱮᱱᱫᱚ ᱜᱤᱫᱽᱨᱟᱹ ᱠᱚᱫᱚ ᱵᱟᱝ ᱪᱟᱞᱟᱣᱜᱮ ᱜᱟᱱᱚᱜᱼᱟ ᱱᱚᱣᱟ ᱩᱱᱠᱩ ᱥᱮ ᱟᱵᱚ ᱦᱚᱲᱠᱚ ᱦᱚᱸ ᱚᱱᱟ ᱴᱷᱮᱱ ᱡᱩᱫᱤᱵᱚᱱ ᱵᱷᱩᱞ ᱪᱟᱞᱟᱣ ᱞᱮᱱᱠᱷᱟᱱ ᱵᱚᱱ ᱞᱚ ᱮᱢᱟᱱ ᱞᱮᱱᱠᱷᱟᱱ ᱫᱚ ᱦᱟᱨᱛᱟ ᱠᱚ ᱯᱷᱠᱥᱟᱼᱟ ᱤᱱᱠᱟᱹ ᱠᱟᱛᱮ ᱱᱚᱣᱟ ᱮᱥᱴᱚᱠ ᱨᱮ ᱢᱤᱫᱴᱤᱡ ᱵᱟᱹᱲᱤᱡ ᱚᱨᱥᱚᱝ ᱥᱮᱴᱮᱨᱚᱜᱼᱟ ᱟᱵᱚᱠᱚ ᱪᱮᱛᱟᱱ ᱨᱮᱜᱮ ᱱᱚᱣᱟᱠᱚ ᱟᱵᱚ ᱴᱮᱠᱟᱣ ᱥᱮ ᱵᱩᱡᱽᱫᱟᱨᱟᱢ ᱦᱩᱭᱩᱜ ᱛᱟᱵᱚᱱᱟ